ᱤᱧᱫᱚ ᱮᱴᱟᱜ ᱫᱤᱥᱚᱢ ᱫᱟᱬᱟᱱ ᱨᱮᱭᱟᱜ ᱫᱟᱣ ᱤᱧ ᱧᱟᱢ ᱞᱮᱠᱷᱟᱱ ᱪᱤᱱ ᱫᱤᱥᱚᱢᱤᱧ ᱪᱟᱞᱟᱣ ᱠᱚᱜᱼᱟ ᱪᱮᱫᱟᱜ ᱥᱮ ᱚᱱᱟ ᱫᱤᱥᱚᱢ ᱫᱚ ᱱᱤᱛ ᱱᱤᱛ ᱟᱜ ᱡᱩᱜᱽ ᱞᱮᱠᱟᱛᱮ ᱟᱹᱰᱤ ᱰᱮᱵᱷᱞᱚᱯ ᱟᱠᱟᱱᱟ ᱟᱨ ᱚᱸᱰᱮ ᱫᱚ ᱩᱱᱟᱹᱜ ᱞᱟᱦᱟᱱᱛᱤ ᱦᱩᱭ ᱠᱟᱱᱟ ᱚᱱᱟ ᱫᱤᱥᱚᱢ ᱨᱮᱫᱚ ᱡᱚᱛᱚ ᱞᱮᱠᱟᱱᱟᱜ ᱛᱮ ᱵᱤᱠᱟᱥ ᱦᱩᱭ ᱠᱟᱱᱟ ᱮᱱᱠᱷᱟᱱ ᱚᱱᱟᱠᱚ ᱧᱮᱞ ᱟᱹᱜᱩ ᱠᱮᱭᱟ ᱚᱱᱟ ᱥᱟᱶᱛᱮ ᱚᱸᱰᱮᱱᱟᱜ ᱡᱟᱦᱟᱸ ᱛᱤᱱᱟᱹᱜ ᱱᱤᱛ ᱥᱚᱥᱱᱚᱜ ᱡᱩᱜᱽ ᱞᱮᱠᱟᱛᱮ ᱞᱟᱦᱟᱱᱛᱤᱭᱟᱠᱟᱱᱟ ᱫᱤᱥᱚᱢ ᱚᱱᱟ ᱧᱮᱞ ᱠᱟᱛᱮ ᱵᱟᱰᱟᱭ ᱠᱮᱜ ᱟᱹᱧ ᱡᱮ ᱱᱚᱣᱟ ᱠᱚᱫᱚ ᱧᱮᱞ ᱟᱹᱜᱩ ᱠᱟᱛᱮ ᱱᱚᱣᱟ ᱠᱚ ᱞᱟᱹᱭ ᱵᱟᱲᱟ ᱠᱟᱛᱮ ᱚᱱᱟ ᱨᱮᱱᱟᱜ ᱞᱟᱹᱠᱛᱤ ᱨᱤᱧ ᱞᱟᱜᱟᱣ ᱠᱮᱭᱟ ᱪᱮᱫᱟᱜ ᱥᱮ ᱚᱱᱟ ᱫᱤᱥᱚᱢ ᱫᱚ ᱵᱤᱨ ᱵᱩᱨᱩ ᱛᱮ ᱯᱮᱨᱮᱡ ᱢᱮᱱᱟᱜᱼᱟ ᱟᱨ ᱟᱹᱰᱤ ᱞᱮᱠᱟᱱ ᱚᱛ ᱞᱮᱠᱟᱱᱟᱜ ᱥᱟᱶᱛᱮ ᱱᱟᱣᱟ ᱱᱟᱣᱟ ᱢᱮᱹᱥᱤᱱᱟᱨᱤ ᱡᱤᱱᱤᱥ ᱠᱚ ᱦᱟᱦᱟᱲᱟ ᱜᱮᱠᱚ ᱩᱫᱩᱜ ᱥᱚᱫᱚᱨᱮᱫᱟ ᱚᱱᱟ ᱠᱚ ᱧᱮᱞ ᱨᱮᱱᱟᱜ ᱦᱚᱸ ᱟᱸᱥ ᱛᱤᱧ ᱯᱩᱨᱟᱹᱣ ᱠᱚᱜ ᱚᱱᱟ ᱥᱟᱶᱛᱮ ᱟᱨᱦᱚᱸ ᱚᱸᱰᱮᱱᱟᱜ ᱡᱚᱢᱼᱧᱩ ᱦᱚᱨᱚᱜ ᱵᱟᱸᱫᱮ ᱪᱟᱥᱵᱟᱥ ᱟᱭᱢᱟ ᱮᱢᱟᱱ ᱠᱟᱹᱢᱤ ᱠᱚ ᱟᱹᱰᱤ ᱦᱟᱦᱟᱲᱟ ᱜᱮᱭᱟ ᱚᱱᱟ ᱞᱮᱠᱟᱛᱮ ᱤᱧᱫᱚ ᱡᱩᱫᱤ ᱫᱟᱬᱟ ᱨᱮᱱᱟᱜ ᱫᱟᱣ ᱤᱧ ᱧᱟᱢ ᱠᱮᱭᱟ ᱮᱱᱠᱷᱟᱱ ᱤᱧᱫᱚ ᱚᱸᱰᱮᱜᱤᱧ ᱥᱮᱱ ᱠᱚᱜᱼᱟ ᱥᱮᱱ ᱠᱟᱛᱮ ᱚᱸᱰᱮᱱᱟᱜ ᱮᱱᱮᱡ ᱥᱮᱨᱮᱧ ᱨᱟᱭ ᱨᱤᱛ ᱚᱞ ᱯᱟᱲᱦᱟᱣ ᱚᱲᱟᱜ ᱫᱩᱣᱟᱹᱨ ᱥᱟᱱᱟᱢᱟᱜ ᱧᱮᱞ ᱠᱟᱛᱮ ᱜᱤᱧ ᱦᱮᱡ ᱠᱚᱜᱼᱟ ᱚᱱᱟ ᱥᱟᱶᱛᱮ ᱚᱱᱟ ᱫᱤᱥᱚᱢ ᱨᱮᱱᱟᱜ ᱤᱪᱷᱩ ᱠᱤᱪᱷᱩ ᱱᱤᱭᱚᱢ ᱠᱟᱹᱱᱩᱱ ᱟᱹᱨᱤᱼᱪᱟᱹᱞᱤ ᱵᱮᱱᱟᱣ ᱮᱢᱟᱱ ᱮᱢᱟᱱ ᱛᱮᱭᱟᱜ ᱚᱸᱰᱮ ᱠᱷᱚᱱ ᱧᱮᱞ ᱟᱹᱜᱩ ᱠᱟᱛᱮ ᱟᱵᱚ ᱱᱚᱣᱟ ᱫᱤᱥᱚᱢ ᱨᱮ ᱞᱟᱦᱟᱱᱛᱤ ᱞᱟᱹᱜᱤᱫ ᱤᱧ ᱠᱩᱨᱩᱢᱩᱴᱩ ᱠᱮᱭᱟ ᱚᱱᱟ ᱥᱟᱶᱛᱮ ᱚᱸᱰᱮᱱᱟᱜ ᱜᱟᱹᱰᱤ ᱢᱚᱴᱚᱨ ᱥᱚᱲᱚᱠ ᱫᱟᱜ ᱦᱟᱥᱟ ᱦᱚᱭ ᱪᱟᱥᱵᱟᱥ ᱨᱮᱱᱟᱜ ᱟᱨᱦᱚᱸ ᱮᱢᱟᱱ ᱮᱢᱟᱱᱟᱜ ᱠᱚ ᱧᱮᱞ ᱠᱟᱛᱮ ᱟᱹᱰᱤ ᱢᱚᱡᱽ ᱥᱟᱺᱦᱤᱡ ᱚᱱᱛᱚᱨ ᱢᱚᱱᱮ ᱛᱤᱧ ᱧᱮᱞ ᱟᱹᱜᱩ ᱠᱮᱭᱟ